ᱱᱚᱝᱠᱟ ᱜᱮ ᱥᱮᱨᱢᱟ ᱨᱮ ᱟᱹᱰᱤ ᱫᱷᱟᱣ ᱫᱟᱬᱟᱱᱤᱧ ᱥᱮᱱᱚᱜᱼᱟ ᱟᱞᱮ ᱟᱛᱳ ᱨᱮ ᱯᱟᱛᱟ ᱮᱱᱮᱡ ᱦᱩᱭᱩᱜᱼᱟ ᱚᱱᱟ ᱧᱮᱧᱮᱞ ᱦᱚᱧ ᱥᱮᱱᱚᱜᱼᱟ ᱟᱨ ᱰᱮᱢ ᱧᱮᱞ ᱟᱹᱰᱤ ᱨᱟᱹᱥᱠᱟᱹ ᱵᱩᱡᱷᱟᱹᱜᱼᱟ ᱰᱮᱢ ᱧᱮᱞ ᱥᱮᱱᱚᱜᱼᱟ ᱵᱚᱛᱥᱚᱨ ᱨᱮ ᱟᱨ ᱫᱟᱬᱟᱱ ᱥᱯᱳᱴ ᱠᱚ ᱦᱩᱭᱩᱜᱼᱟ ᱟᱞᱮ ᱟᱛᱳ ᱥᱩᱨ ᱨᱮ ᱟᱹᱰᱤ ᱰᱷᱮᱹᱨ ᱮᱱᱠᱷᱟᱱ ᱡᱚᱛᱚ ᱟᱛᱳ ᱴᱚᱞᱟ ᱨᱮᱱ ᱠᱚ ᱥᱮᱱᱚᱜᱼᱟ ᱨᱟᱹᱥᱠᱟᱹ ᱛᱮ ᱢᱮᱱᱠᱷᱟᱱ ᱥᱯᱳᱴ ᱧᱮᱞ ᱦᱚᱸᱞᱮ ᱥᱮᱱᱚᱜᱼᱟ ᱟᱨ ᱟᱞᱮ ᱥᱮᱜ ᱨᱮ ᱡᱟᱱᱛᱷᱟᱲ ᱦᱩᱭᱩᱜᱼᱟ ᱯᱟᱠᱲᱮ ᱡᱟᱱᱛᱷᱟᱲ ᱚᱱᱟ ᱯᱟᱠᱲᱮ ᱡᱟᱱᱛᱷᱟᱲ ᱧᱮᱧᱮᱞ ᱦᱚᱸᱞᱮ ᱪᱟᱞᱟᱜᱼᱟ ᱪᱟᱞᱟᱜᱼᱟ ᱟᱞᱮ ᱟᱛᱳ ᱨᱮ ᱵᱚᱞ ᱮᱱᱮᱡ ᱦᱩᱭᱩᱜᱼᱟ ᱵᱚᱞ ᱮᱱᱮᱡ ᱧᱮᱞ ᱦᱚᱸᱞᱮ ᱥᱮᱱᱚᱜᱼᱟ ᱟᱨ ᱵᱚᱛᱥᱚᱨ ᱨᱮ ᱚᱱᱠᱟ ᱫᱚ ᱟᱹᱰᱤ ᱫᱷᱟᱣ ᱜᱮ ᱧᱮᱧᱮᱞ ᱞᱮ ᱥᱮᱱᱚᱜᱼᱟ ᱰᱨᱟᱢᱟ ᱧᱮᱞ ᱥᱯᱳᱴ ᱧᱮᱞ ᱦᱩᱭᱮᱱ ᱰᱮᱢ ᱧᱮᱞ ᱟᱨ ᱟᱨ ᱱᱤᱭᱟᱹ ᱟᱛᱳ ᱠᱚᱨᱮ ᱟᱛᱳ ᱥᱩᱨ ᱥᱩᱨ ᱨᱮᱦᱚᱸ ᱦᱩᱭᱩᱜᱼᱟ ᱚᱱᱟ ᱧᱮᱞ ᱦᱚᱸᱞᱮ ᱥᱮᱱᱚᱜᱼᱟ ᱟᱹᱰᱤ ᱟᱨ ᱵᱚᱛᱥᱚᱨ ᱨᱮ ᱟᱹᱰᱤ ᱫᱷᱟᱣ ᱜᱮ ᱫᱟᱬᱟᱱ ᱞᱮ ᱥᱮᱱᱚᱜᱼᱟ ᱟᱨ ᱱᱚᱠᱟ ᱢᱚᱱᱫᱤᱨ ᱦᱚᱸ ᱡᱷᱟᱹᱞ ᱡᱷᱟᱹᱞ ᱢᱚᱱᱫᱤᱨ ᱞᱮ ᱥᱮᱱᱚᱜᱼᱟ ᱦᱟᱹᱛᱤ ᱠᱷᱮᱫᱟ ᱦᱩᱭᱮᱱ ᱠᱤ ᱟᱹᱰᱤ ᱡᱷᱟᱹᱞ ᱡᱷᱟᱹᱞ ᱢᱚᱱᱫᱤᱨ ᱞᱮ ᱥᱮᱱᱚᱜᱼᱟ ᱫᱟᱬᱟᱱ ᱧᱮᱧᱮᱞ ᱞᱟᱹᱜᱤᱫ ᱛᱮ